ᱤᱧᱫᱚ ᱯᱷᱮᱹᱥ ᱠᱨᱤᱢ ᱨᱮ ᱯᱷᱮᱭᱟᱨ ᱞᱟᱵᱷᱞᱤᱧ ᱠᱩᱥᱤᱭᱟᱜᱼᱟ ᱟᱨ ᱤᱧᱫᱚ ᱯᱷᱮᱭᱟᱨ ᱞᱟᱵᱷᱞᱤᱫᱚ ᱰᱮᱞᱤᱜᱮᱧ ᱞᱟᱜᱟᱣᱟ ᱟᱨ ᱚᱱᱟ ᱛᱮᱜᱮ ᱤᱧᱟᱹᱜ ᱢᱮᱫᱟᱦᱟ ᱠᱚᱫᱚ ᱪᱮᱦᱨᱟᱜᱮ ᱧᱮᱞᱚᱜᱼᱟ ᱟᱨ ᱤᱧᱦᱚᱸ ᱚᱱᱟᱠᱚᱜᱮᱧ ᱞᱟᱜᱟᱣᱟ ᱟᱨ ᱡᱟᱦᱟᱸ ᱥᱮᱫᱜᱮᱧ ᱪᱟᱞᱟᱜ ᱤᱧᱫᱚ ᱯᱷᱮᱭᱟᱨ ᱞᱟᱵᱷᱞᱤᱜᱮᱧ ᱞᱟᱜᱟᱣᱟ ᱟᱨ ᱚᱱᱟ ᱧᱮᱞᱛᱮ ᱤᱧᱨᱤᱱ ᱦᱚᱸ ᱟᱨᱚ ᱜᱤᱫᱽᱨᱟᱹ ᱥᱮ ᱤᱨᱤᱞ ᱠᱩᱲᱤᱠᱚᱦᱚᱸ ᱠᱚ ᱞᱟᱹᱭᱟ ᱪᱮᱫᱮᱢ ᱞᱟᱜᱟᱣᱟ ᱟᱢᱫᱚ ᱢᱮᱫᱟᱦᱟᱨᱮ ᱟᱹᱰᱤ ᱵᱮᱥᱛᱟᱢ ᱧᱮᱞᱚᱜ ᱮᱱᱠᱷᱟᱱᱤᱧ ᱢᱮᱛᱟᱣᱟᱠᱚᱣᱟ ᱯᱷᱮᱭᱟᱨ ᱞᱟᱵᱷᱞᱤᱧ ᱞᱟᱜᱟᱣᱮᱫᱼᱟ ᱟᱨ ᱯᱷᱮᱭᱟᱨ ᱞᱟᱵᱷᱞᱤ ᱛᱮᱫᱚ ᱯᱤᱢᱯᱚᱞᱥ ᱦᱚᱸ ᱵᱟᱭ ᱚᱰᱳᱠᱚᱜᱼᱟ ᱥᱮ ᱢᱮᱫᱟᱦᱟᱦᱚᱸ ᱜᱞᱳᱭᱟᱭ ᱪᱮᱦᱨᱟ ᱧᱮᱞᱚᱜᱼᱟ ᱩᱫᱽᱜᱟᱹᱨᱦᱚᱸ ᱵᱟᱢ ᱩᱫᱽᱜᱟᱹᱨᱚᱜᱼᱟ ᱚᱱᱟ ᱤᱫᱤᱛᱮ ᱤᱧᱫᱚ ᱱᱚᱣᱟ ᱯᱷᱮᱭᱟᱨ ᱞᱟᱵᱷᱞᱤ ᱫᱚᱢᱮᱧ ᱠᱩᱥᱤᱭᱟᱜᱼᱟ ᱥᱮ ᱱᱚᱣᱟᱜᱮᱧ ᱞᱟᱜᱟᱣᱟ ᱟᱨ ᱱᱚᱣᱟᱫᱚ ᱟᱹᱰᱤᱜᱮ ᱵᱮᱥᱟ ᱟᱨ ᱡᱟᱦᱟᱱᱟᱜ ᱯᱤᱢᱯᱚᱞᱥ ᱥᱮ ᱥᱟᱭᱤᱰ ᱤᱯᱷᱮᱠᱴ ᱦᱚᱸ ᱵᱟᱭ ᱦᱤᱡᱩᱜᱼᱟ ᱚᱱᱟ ᱤᱫᱤᱛᱮ ᱤᱧᱫᱚ ᱯᱷᱮᱭᱟᱨ ᱞᱟᱵᱷᱞᱤ ᱠᱚᱜᱮᱧ ᱞᱟᱜᱟᱣᱟ